ᱥᱚᱠ ᱞᱮᱠᱟᱛᱮ ᱵᱟᱜᱟᱣᱟᱱ ᱫᱚ ᱟᱭᱢᱟ ᱨᱚᱠᱚᱢ ᱵᱟᱦᱟ ᱠᱚᱧ ᱨᱚᱦᱚᱭ ᱟᱠᱟᱫᱟ ᱠᱟᱨᱚᱱ ᱚᱱᱟ ᱫᱚ ᱵᱟᱦᱟ ᱧᱮᱞᱛᱮ ᱢᱚᱱ ᱢᱚᱡᱽᱜᱮ ᱵᱩᱡᱷᱟᱹᱼᱟ ᱢᱚᱱ ᱯᱷᱨᱮᱥᱚᱜᱼᱟ ᱟᱨ ᱡᱟᱦᱟᱸ ᱠᱚ ᱞᱟᱹᱭᱟ ᱡᱮ ᱱᱚᱣᱟ ᱠᱩ ᱱᱚᱡᱚᱨ ᱡᱟᱦᱟᱸ ᱱᱚᱡᱚᱨ ᱠᱚ ᱮᱢᱟ ᱚᱱᱟ ᱵᱟᱦᱟ ᱨᱮᱠᱤ ᱠᱩ ᱱᱚᱡᱚᱨ ᱫᱚ ᱪᱟᱞᱟᱜᱼᱟ ᱮᱸᱰᱮ ᱠᱷᱟᱱ ᱚᱲᱟᱜ ᱨᱮ ᱱᱚᱡᱚᱨ ᱵᱟᱝ ᱞᱟᱜᱟᱜᱼᱟ ᱟᱨ ᱵᱟᱦᱟ ᱧᱮᱞᱛᱮ ᱢᱚᱱ ᱢᱚᱡᱽ ᱵᱩᱡᱚᱜᱼᱟ ᱥᱮᱛᱟᱜ ᱨᱮ ᱵᱮᱨᱮᱫ ᱠᱟᱛᱮ ᱡᱩᱫᱤᱢ ᱧᱮᱞᱟ ᱵᱟᱦᱟ ᱢᱚᱡᱽᱜᱮ ᱵᱟᱦᱟᱣ ᱟᱠᱟᱱᱟ ᱟᱨᱟᱜ ᱥᱟᱥᱟᱝ ᱯᱩᱸᱰ ᱢᱚᱱ ᱦᱚᱸ ᱢᱚᱡᱽᱜᱮᱭᱟ ᱮᱠᱫᱚᱢ ᱨᱚᱝᱵᱮᱨᱚᱝ ᱜᱮ ᱵᱩᱡᱷᱟᱹᱼᱟ ᱢᱚᱱ ᱦᱚᱸ ᱚᱱᱟᱜᱮ ᱤᱧᱟᱹᱜ ᱩᱫᱽᱜᱟᱹᱨ ᱫᱚ ᱪᱮᱫ ᱚᱱᱟᱜᱮ ᱤᱧᱟᱹᱜ ᱩᱫᱽᱜᱟᱹᱨ ᱫᱚ